ᱟᱵᱚ ᱵᱚᱱ ᱵᱟᱲᱟᱭ ᱜᱮᱭᱟ ᱥᱟᱜᱟᱲ ᱥᱮ ᱮᱞᱠᱷᱟ ᱥᱮᱬᱟᱭ ᱞᱟᱹᱜᱤᱫ ᱠᱟᱹᱴᱤᱡ ᱵᱩᱡᱷᱟᱹᱣ ᱡᱚᱝ ᱥᱮ ᱥᱮᱬᱟ ᱡᱚᱝ ᱞᱟᱜᱟᱫᱚᱜ ᱜᱮᱭᱟ ᱟᱨ ᱚᱱᱟ ᱵᱟᱠᱷᱟᱨᱟᱛᱮ ᱴᱤᱭᱩᱥᱮᱱ ᱥᱮ ᱵᱟᱹᱲᱛᱤ ᱠᱮᱞᱟᱥ ᱠᱚᱦᱚᱸ ᱞᱟᱜᱟᱜ ᱜᱮᱭᱟ ᱟᱨ ᱠᱟᱹᱴᱤᱡ ᱡᱟᱹᱥᱛᱤ ᱧᱚᱜ ᱦᱚᱸ ᱯᱟᱲᱦᱟᱜ ᱞᱟᱜᱟᱫᱚᱜ ᱜᱮᱭᱟ ᱟᱨ ᱵᱟᱝᱠᱷᱟᱱ ᱟᱵᱳ ᱞᱟᱦᱟᱥᱮᱱ ᱡᱚᱠᱷᱚᱱ ᱠᱳᱱᱳ ᱠᱟᱹᱢᱤᱨᱮ ᱵᱚᱱ ᱫᱷᱩᱨᱟᱹᱜᱼᱟ ᱥᱮᱵᱚᱱ ᱪᱷᱩᱴᱟᱹᱜᱼᱟ ᱟᱵᱚ ᱵᱷᱟᱹᱜᱤ ᱴᱷᱤᱠ ᱵᱟᱝ ᱵᱚᱱ ᱠᱚᱨᱟᱣ ᱠᱮᱭᱟ ᱡᱮᱞᱮᱠᱟ ᱰᱟᱠᱛᱟᱨ ᱱᱟᱯᱟᱭ ᱥᱟᱺᱦᱤᱡ ᱵᱟᱭ ᱥᱮᱪᱮᱫ ᱞᱮᱱᱠᱷᱟᱱ ᱨᱳᱜᱤ ᱥᱮ ᱱᱟᱱᱟ ᱦᱩᱱᱟᱹᱨ ᱟᱡᱟᱨ ᱠᱚ ᱵᱟᱭ ᱩᱨᱩᱢ ᱫᱟᱲᱮᱭᱟᱜᱼᱟ ᱟᱨ ᱚᱱᱟ ᱟᱡᱟᱨ ᱨᱮᱭᱟᱜ ᱴᱷᱤᱠ ᱥᱟᱺᱦᱤᱡ ᱨᱟᱱ ᱦᱚᱸ ᱵᱟᱭ ᱮᱢ ᱫᱟᱲᱮᱭᱟᱜᱼᱟ ᱟᱨᱦᱚ ᱚᱱᱠᱟᱜᱮ ᱤᱧᱡᱤᱱᱤᱭᱟᱨ ᱥᱮ ᱟᱨᱚ ᱟᱭᱢᱟ ᱞᱮᱠᱟᱱ ᱯᱚᱫᱽ ᱨᱮ ᱠᱟᱹᱢᱤ ᱴᱷᱤᱠ ᱥᱟᱺᱦᱤᱡ ᱵᱟᱵᱳᱱ ᱠᱚᱨᱟᱣ ᱫᱟᱲᱮᱭᱟᱜᱼᱟ ᱡᱮᱢᱚᱱ ᱤᱱᱡᱤᱱᱤᱭᱟᱨ ᱠᱚᱦᱚᱸ ᱢᱚᱡᱽ ᱛᱮ ᱵᱟᱝ ᱠᱚ ᱯᱟᱲᱦᱟᱣ ᱞᱮᱱᱠᱷᱟᱱ ᱚᱲᱟᱜ ᱥᱚᱲᱚᱠ ᱥᱮ ᱵᱨᱤᱡᱽ ᱠᱚ ᱜᱟᱹᱰᱤ ᱠᱚ ᱱᱟᱯᱟᱭ ᱥᱟᱺᱦᱤᱡ ᱵᱟᱝ ᱠᱚ ᱵᱮᱱᱟᱣ ᱫᱟᱲᱮᱭᱟᱜᱼᱟ ᱚᱱᱟ ᱵᱟᱠᱷᱨᱟᱛᱮ ᱱᱟᱯᱟᱭᱛᱮ ᱯᱟᱲᱦᱟᱜ ᱥᱮ ᱥᱮᱪᱮᱫᱚᱜ ᱫᱚ ᱞᱟᱜᱟᱜ ᱜᱮᱭᱟ ᱟᱨ ᱟᱵᱳ ᱵᱷᱟᱨᱚᱛ ᱫᱤᱥᱚᱢ ᱨᱮᱢᱟ ᱟᱹᱰᱤ ᱟᱭᱢᱟ ᱱᱟᱯᱟᱭ ᱱᱟᱯᱟᱭ ᱢᱟᱪᱮᱫ ᱠᱚᱦᱚᱸ ᱢᱮᱱᱟᱜ ᱠᱚ ᱜᱮᱭᱟ ᱟᱨ ᱟᱵᱳ ᱡᱚᱠᱷᱚᱱ ᱱᱟᱣᱟᱱᱟᱜ ᱡᱤᱱᱤᱥ ᱥᱮ ᱮᱞᱠᱷᱟ ᱠᱚᱵᱚᱱ ᱥᱮ ᱪᱮᱫᱚᱜ ᱨᱮᱱᱟᱜ ᱵᱚᱱ ᱨᱤᱠᱟᱹᱭᱟ ᱥᱮᱪᱮᱫ ᱫᱚ ᱩᱱᱟᱹᱜ ᱫᱚ ᱵᱟᱭ ᱟᱱᱟᱴᱟ ᱥᱮᱬᱟ ᱫᱟᱲᱮᱭᱟᱜ ᱜᱮᱭᱟᱵᱚᱱ